ᱤᱧᱟᱹᱜ ᱞᱟᱹᱭᱤᱯᱷ ᱨᱮᱭᱟᱜ ᱜᱤᱫᱽᱨᱟᱹ ᱨᱮᱭᱟᱜ ᱡᱮ ᱠᱟᱛᱷᱟ ᱡᱮ ᱛᱮᱦᱮᱧ ᱟᱹᱰᱤ ᱟᱹᱰᱤ ᱡᱟᱭᱜᱟᱧ ᱫᱟᱬᱟ ᱟᱠᱟᱫᱟ ᱫᱟᱬᱟ ᱫᱚ ᱵᱟᱝ ᱫᱚ ᱵᱟᱝ ᱛᱮᱦᱮᱧ ᱜᱤᱫᱽᱨᱟᱹ ᱥᱠᱩᱞ ᱞᱟᱭᱤᱯᱷ ᱥᱚᱢᱚᱭ ᱨᱮ ᱡᱮ ᱠᱤᱪᱷᱩ ᱟᱨᱠᱤ ᱫᱟᱬᱟ ᱟᱠᱟᱫ ᱜᱚᱴᱟᱜᱤᱧ ᱫᱟᱬᱟ ᱟᱠᱟᱫᱟ ᱱᱤᱭᱟᱹ ᱫᱚᱠᱠᱷᱤᱱ ᱫᱤᱱᱟᱡᱽᱯᱩᱨ ᱢᱟᱞᱫᱟ ᱚᱠᱟ ᱠᱚ ᱢᱮᱱᱟᱜ ᱛᱤᱧ ᱴᱟᱣᱩᱱ ᱡᱟᱭᱜᱟ ᱠᱚᱨᱮ ᱡᱚᱛᱚᱜᱮᱧ ᱫᱟᱲᱟ ᱠᱟᱜᱼᱟ ᱫᱟᱲᱟ ᱫᱚ ᱛᱚᱵᱮ ᱦᱩᱭᱩᱜ ᱠᱟᱱᱟ ᱡᱮ ᱧᱤᱫᱟᱹ ᱞᱮᱱᱠᱷᱟᱱᱼᱜᱮ ᱛᱤᱭᱩᱜ ᱩᱱᱠᱩ ᱩᱱ ᱥᱚᱢᱚᱭ ᱯᱚᱠᱮᱴᱼᱢᱟᱨ ᱠᱚ ᱛᱟᱦᱮᱸ ᱠᱟᱱᱟ ᱵᱮᱥᱤᱨ ᱵᱷᱟᱜᱽ ᱰᱟᱦᱟᱨ ᱨᱮ ᱧᱟᱢ ᱞᱮᱱᱠᱷᱟᱱ ᱛᱩᱞᱟᱹᱣ ᱠᱤᱰᱱᱤᱠᱚ ᱟᱹᱠᱷᱨᱤᱧᱮᱫ ᱠᱟᱱ ᱛᱟᱦᱮᱱᱟ ᱩᱱ ᱥᱚᱢᱚᱭ ᱛᱚ ᱵᱷᱚᱭᱚᱝᱠᱚᱨ ᱟᱫᱚ ᱚᱱᱟᱛᱮ ᱩᱱ ᱥᱚᱢᱚᱭ ᱚᱠᱛᱮ ᱫᱚ ᱛᱷᱚᱲᱟ ᱜᱟᱱ ᱵᱷᱚᱭᱚᱝᱠᱚᱨ ᱤᱭᱟᱹ ᱵᱚᱛᱚᱨ ᱧᱚᱜ ᱜᱮ ᱟᱹᱭᱠᱟᱹᱜ ᱠᱟᱱ ᱛᱟᱦᱮᱱᱟ ᱛᱮᱦᱮᱧ ᱥᱚᱸᱜᱮ ᱵᱟᱝ ᱛᱟᱦᱮᱱ ᱠᱷᱟᱱ ᱟᱢᱫᱚ ᱦᱚᱭᱛᱳ ᱵᱚᱸᱜᱟ ᱛᱟᱞᱟ ᱠᱮᱫ ᱢᱮᱭᱟ ᱚᱱᱟ ᱞᱮᱠᱟᱛᱮ ᱛᱮᱦᱮᱧ ᱫᱤᱥᱚᱢ ᱟᱹᱰᱤ ᱟᱹᱨᱤᱪᱟᱹᱞᱤ ᱩᱱ ᱥᱚᱢᱚᱭ ᱫᱚ ᱵᱷᱚᱭᱚᱝ ᱜᱮ ᱛᱟᱦᱮᱸ ᱠᱟᱱᱟ ᱰᱟᱠᱛᱟᱨ ᱠᱚᱦᱚᱸ ᱠᱤᱴᱱᱤᱠ ᱠᱚ ᱟᱹᱠᱷᱨᱤᱧ ᱟᱹᱠᱷᱨᱤᱧᱮᱫ ᱠᱟᱱ ᱛᱟᱦᱮᱱᱟ ᱰᱟᱠᱛᱟᱨ ᱠᱚ ᱟᱫᱚ ᱩᱱᱠᱩ ᱰᱟᱠᱛᱟᱨ ᱫᱚ ᱰᱟᱠᱛᱟᱨ ᱞᱮᱠᱟ ᱠᱚ ᱥᱟᱡᱟᱜ ᱠᱟᱱ ᱜᱮᱭᱟ ᱰᱟᱠᱛᱟᱨ ᱫᱚᱠᱚ ᱵᱟᱝ ᱠᱟᱱᱟ ᱱᱚᱣᱟ ᱫᱚ ᱥᱚᱴᱷᱤᱠ ᱛᱚ ᱱᱚᱠᱚᱞ ᱰᱟᱠᱛᱟᱨ ᱰᱟᱦᱟᱨ ᱨᱮ ᱧᱟᱢ ᱢᱮᱭᱟᱭ ᱰᱟᱦᱟᱨ ᱨᱮ ᱧᱟᱢ ᱠᱮᱫᱚ ᱛᱩᱞᱟᱹᱣ ᱤᱫᱤ ᱠᱮᱫ ᱢᱮᱭᱟᱭ ᱛᱩᱞᱟᱹᱣ ᱤᱫᱤ ᱠᱟᱫ ᱢᱮᱭᱟᱭ ᱟᱫᱚ ᱠᱤᱰᱱᱤ ᱟᱨᱮ ᱜᱤᱰᱤ ᱦᱚᱴᱚ ᱠᱟᱜ ᱢᱮᱭᱟ ᱦᱚᱭᱛᱳ ᱚᱱᱮ ᱚᱱᱠᱟᱜᱮ ᱛᱟᱦᱮᱸ ᱠᱟᱱᱟ ᱩᱱ ᱥᱚᱢᱚᱭ ᱟᱹᱰᱤ ᱵᱷᱚᱭᱚᱝᱠᱚᱨ ᱚᱱᱠᱟᱞᱮᱠᱟ ᱛᱟᱦᱮᱸ ᱠᱟᱱᱟ ᱟᱫᱚ ᱢᱤᱫ ᱡᱟᱭᱜᱟ ᱨᱮ ᱚᱱᱠᱟ ᱜᱮᱧ ᱯᱟᱲᱟᱣ ᱞᱮᱱᱟ ᱯᱟᱲᱟᱣ ᱫᱚ ᱟᱫᱚ ᱡᱟᱭᱦᱳᱠ ᱚᱱᱟ ᱛᱟᱞᱟᱨᱮ ᱥᱠᱩᱞ ᱞᱟᱭᱤᱯᱷ ᱨᱮ ᱱᱚᱸᱰᱮ ᱠᱷᱩᱥᱠᱟᱨᱤ ᱥᱠᱩᱞᱤᱧ ᱯᱟᱲᱦᱟᱜ ᱠᱟᱱ ᱛᱟᱦᱮᱱᱟ ᱟᱫᱚ ᱠᱷᱩᱥᱠᱟᱨᱤ ᱥᱠᱩᱞ ᱯᱟᱲᱦᱟᱣ ᱯᱟᱲᱦᱟᱣ ᱚᱸᱰᱮ ᱠᱷᱳᱱ ᱮᱴᱟᱜ ᱡᱟᱭᱜᱟᱨᱤᱧ ᱵᱷᱚᱨᱛᱤᱜᱼᱟ ᱵᱚᱞᱮ ᱱᱚᱣᱟ ᱦᱳᱥᱴᱮᱞ ᱨᱮ ᱚᱱᱟᱠᱚ ᱢᱮᱛᱟᱜ ᱠᱟᱱᱟ ᱚᱱᱟ ᱫᱚᱠᱚ ᱢᱮᱛᱟᱜᱼᱟ ᱦᱤᱞᱤ ᱦᱤᱞᱤ ᱚᱱᱟ ᱚᱱᱟ ᱯᱷᱮᱰ ᱨᱮ ᱢᱤᱫᱴᱮᱱ ᱦᱳᱥᱴᱮᱞ ᱛᱟᱦᱮᱸ ᱠᱟᱱᱟ ᱟᱫᱚ ᱤᱱᱦᱤᱞᱳᱜ ᱫᱤᱱ ᱫᱚ ᱛᱟᱦᱮᱸ ᱠᱟᱱᱟ ᱥᱚᱱᱤᱵᱟᱨ ᱫᱤᱱ ᱢᱟᱱᱮ ᱥᱟᱦᱟᱯᱩᱨ ᱨᱮᱜᱮ ᱢᱤᱫᱴᱮᱡ ᱫᱟᱫᱟ ᱦᱚᱲᱮ ᱛᱟᱦᱮᱸ ᱠᱟᱱᱟ ᱟᱨ ᱤᱧ ᱵᱟᱱᱟᱲ ᱦᱚᱲ ᱞᱤᱧ ᱪᱟᱞᱟᱣᱟ ᱡᱮ ᱥᱠᱩᱞ ᱢᱟ ᱥᱠᱩᱞᱤᱧ ᱵᱷᱩᱨᱛᱤᱧᱟ ᱢᱮᱱᱛᱮ ᱟᱫᱚ ᱚᱱᱟ ᱥᱠᱩᱞ ᱪᱟᱞᱟᱣ ᱠᱟᱛᱮᱫ ᱵᱟᱝ ᱵᱷᱚᱨᱛᱤ ᱵᱟᱠᱚ ᱦᱟᱛᱟᱣ ᱞᱤᱫᱤᱧᱟ ᱦᱟᱛᱟᱣ ᱫᱚ ᱟᱫᱚ ᱡᱟᱭᱦᱳᱠ ᱚᱸᱰᱮ ᱠᱷᱚᱱᱤᱧ ᱨᱩᱣᱟᱹᱲᱮᱱᱟ ᱤᱱᱟᱹ ᱨᱩᱣᱟᱹᱲ ᱚᱠᱛᱮ ᱨᱮᱜᱮ ᱠᱟᱹᱡ ᱵᱮᱞᱟ ᱚᱱᱠᱟ ᱪᱟᱨᱴᱟ ᱵᱟᱡᱟᱜ ᱠᱟᱱ ᱛᱟᱦᱮᱱᱟ ᱪᱟᱨᱴᱟ ᱚᱠᱛᱮ ᱨᱮᱜᱮ ᱩᱱ ᱥᱚᱢᱚᱭ ᱜᱮ ᱢᱤᱫᱴᱮᱡ ᱦᱚᱭ ᱫᱟᱜ ᱦᱮᱡ ᱮᱱᱟ ᱦᱚᱭ ᱫᱟᱜ ᱦᱮᱡ ᱮᱱ ᱠᱷᱟᱱ ᱱᱚᱝᱠᱟᱱ ᱮᱢᱚᱱ ᱦᱚᱭ ᱠᱟᱞ ᱵᱚᱭᱥᱟᱹᱠᱷᱤ ᱦᱚᱭ ᱚᱲᱟᱜ ᱫᱩᱣᱟᱹᱨ ᱧᱮᱞᱚᱜ ᱠᱟᱱᱟ ᱡᱮ ᱮᱠᱫᱚᱢ ᱚᱴᱟᱝᱚᱜ ᱠᱟᱱᱟ ᱤᱧᱟᱹᱜ ᱵᱚᱦᱚᱜ ᱪᱮᱛᱟᱱᱛᱮ ᱮᱠᱫᱚᱢ ᱴᱤᱱ ᱠᱚ ᱪᱟᱞᱟᱣ ᱞᱮᱱᱟ ᱛᱷᱚᱲᱟ ᱞᱟᱹᱜᱤᱫ ᱦᱚᱴᱚᱜ ᱵᱟᱹᱞᱤᱧ ᱥᱟᱢᱟᱜ ᱛᱚᱯᱟᱜᱚᱜᱼᱟ ᱟᱫᱚ ᱩᱱᱨᱮ ᱡᱟ ᱵᱚᱛᱚᱨ ᱡᱤᱵᱚᱱ ᱨᱮ ᱡᱟ ᱵᱚᱛᱚᱨ ᱦᱩᱭ ᱞᱮᱱᱟ ᱤᱱᱟᱹᱜᱮ ᱢᱟᱨᱟᱝ ᱠᱟᱛᱷᱟ ᱫᱚ ᱜᱟᱹᱰᱤ ᱠᱚᱦᱚᱸ ᱡᱮᱱᱚ ᱫᱟᱜ ᱪᱟᱵᱟᱭᱮᱱᱟ ᱜᱟᱹᱰᱤ ᱠᱚᱦᱚᱸ ᱵᱟᱝ ᱧᱟᱢᱚᱜ ᱠᱟᱱᱟ ᱤᱱᱟᱹᱜ ᱜᱟᱹᱰᱤ ᱦᱚᱸ ᱵᱟᱝ ᱧᱟᱢᱚᱜ ᱠᱟᱱᱟ ᱛᱚᱠᱷᱚᱱ ᱨᱟᱛ ᱵᱟᱡᱟᱜ ᱠᱟᱱᱟ ᱮᱜᱟᱨᱚᱴᱟ ᱵᱟᱨᱚᱴᱟ ᱛᱤᱦᱤᱧ ᱚᱱᱟ ᱠᱚᱨᱮᱱ ᱦᱚᱲ ᱠᱚ ᱢᱮᱱᱫᱟ ᱠᱚᱛᱷᱟᱭ ᱵᱷᱟᱭ ᱵᱟᱹᱲᱤ ᱟᱫᱚᱧ ᱢᱮᱱᱫᱟ ᱵᱟᱲᱤᱛᱳ ᱚᱱᱮᱠ ᱫᱩᱨᱮ ᱟᱢᱟᱨᱟ ᱡᱟᱵᱚ ᱤᱭᱟᱛᱮ ᱥᱟᱦᱟᱯᱩᱨᱮ ᱡᱟᱵᱚ ᱮᱠᱷᱚᱱ ᱵᱟᱹᱲᱤᱛᱳ ᱡᱮᱛᱮ ᱯᱟᱨᱚᱵᱱᱟ ᱥᱟᱦᱟᱯᱩᱨᱮ ᱡᱟᱵᱚ ᱚᱱᱠᱟ ᱠᱚ ᱞᱟᱹᱭ ᱟᱹᱞᱤᱧ ᱠᱟᱱᱟ ᱟᱫᱚ ᱜᱟᱹᱲᱤ ᱛᱚ ᱯᱟᱵᱮᱱᱟ ᱜᱟᱹᱲᱤ ᱯᱚᱵᱚᱱᱟᱭ ᱮᱠᱷᱟᱱᱮ ᱫᱮᱠᱷᱤ ᱱᱟᱦᱚᱞᱮ ᱦᱮᱴᱮ ᱦᱮᱴᱮ ᱡᱮᱛᱮ ᱦᱚᱵᱮ ᱚᱱᱟ ᱚᱱᱟ ᱛᱟᱞᱟ ᱨᱮᱜᱮ ᱟᱹᱞᱤᱧ ᱢᱮᱱ ᱠᱮᱫᱟ ᱟᱹᱰᱤ ᱵᱚᱛᱚᱨ ᱡᱟᱭᱜᱟ ᱱᱚᱣᱟ ᱠᱚᱨᱮ ᱢᱚᱡᱽ ᱛᱮ ᱪᱟᱞᱟᱜ ᱵᱮᱱ ᱵᱟᱠᱷᱟᱡ ᱠᱚ ᱦᱚᱲ ᱠᱚ ᱧᱟᱢ ᱞᱮᱠᱷᱟᱡ ᱫᱟᱞ ᱜᱚᱡ ᱵᱮᱱᱟ ᱚᱱᱠᱟ ᱞᱮᱠᱟᱛᱮ ᱛᱟᱲᱟᱢ ᱛᱟᱲᱟᱢ ᱛᱟᱲᱟᱢ ᱛᱟᱲᱟᱢᱛᱮ ᱜᱟᱹᱰᱤᱞᱤᱧ ᱧᱟᱢ ᱠᱮᱫᱟ ᱰᱟᱦᱟᱨ ᱨᱮ ᱜᱟᱹᱰᱤ ᱫᱮᱡ ᱠᱟᱛᱮᱫ ᱥᱟᱦᱟᱯᱩᱨᱞᱤᱧ ᱯᱷᱮᱰ ᱞᱮᱱᱟ ᱥᱟᱦᱟᱯᱩᱨ ᱚᱸᱰᱮ ᱜᱮᱞᱤᱧ ᱛᱟᱦᱮᱱᱟ ᱟᱹᱭᱩᱵ ᱛᱟᱯᱚᱨᱮᱨ ᱫᱤᱱ ᱚᱲᱟᱜ ᱛᱮᱞᱤᱧ ᱦᱮᱡ ᱮᱱᱟ